ᱦᱮᱞᱳ ᱚᱢᱚᱞ ᱵᱟᱹᱵᱩ ᱟᱢ ᱚᱠᱟᱨᱮ ᱠᱟᱹᱴᱤᱡ ᱢᱮᱱᱟᱢᱟ ᱢᱟᱥᱮ ᱛᱷᱚᱲᱟᱜᱟᱱ ᱢᱤᱫᱴᱟᱝ ᱠᱟᱹᱴᱤᱡ ᱤᱧ ᱞᱟᱹᱭᱟᱢ ᱠᱟᱱᱟ ᱡᱮ ᱤᱧᱟᱹᱜ ᱟᱫᱷᱟᱨ ᱠᱟᱨᱰ ᱟᱯᱰᱮᱴ ᱦᱩᱭ ᱠᱟᱱᱟ ᱥᱮ ᱵᱟᱝ ᱠᱟᱹᱴᱤᱡ ᱮᱢ ᱧᱮᱞ ᱠᱟᱹᱛᱤᱧᱟ ᱡᱩᱫᱤ ᱟᱯᱰᱮᱴ ᱵᱟᱝ ᱦᱩᱭ ᱠᱟᱱ ᱠᱷᱟᱡ ᱚᱱᱟ ᱦᱚᱸᱢ ᱞᱟᱹᱭ ᱤᱧᱟᱹ ᱛᱳ ᱚᱱᱟᱜᱤᱧ ᱢᱮᱛᱟᱢ ᱠᱟᱱᱟ ᱟᱫᱚ ᱩᱱᱫᱚ ᱡᱮ ᱟᱢ ᱱᱚᱣᱟ ᱟᱫᱷᱟᱨ ᱠᱟᱨᱰ ᱱᱚᱣᱟ ᱟᱯᱰᱮᱴ ᱟᱠᱟᱱ ᱛᱤᱧᱟᱹ ᱥᱮ ᱵᱟᱝ ᱱᱚᱣᱟ ᱠᱟᱹᱴᱤᱡ ᱮᱢ ᱩᱥᱟᱹᱨᱟᱢ ᱞᱟᱹᱭ ᱜᱚᱫ ᱤᱧᱟᱹ ᱵᱟᱝᱠᱷᱟᱱ ᱤᱧᱢᱟ ᱵᱟᱹᱧ ᱵᱩᱡᱽ ᱫᱟᱲᱮᱭᱟᱜ ᱠᱟᱱᱛᱮ